ᱱᱚᱣᱟ ᱵᱷᱟᱨᱚᱛ ᱫᱤᱥᱚᱢ ᱫᱚ ᱟᱭᱢᱟ ᱡᱟᱹᱛᱤ ᱟᱭᱢᱟ ᱫᱷᱚᱨᱚᱢ ᱟᱛᱮᱫ ᱢᱤᱫ ᱵᱷᱟᱨᱚᱛ ᱫᱤᱥᱚᱢ ᱜᱚᱲᱟᱣ ᱠᱟᱱᱟ ᱱᱚᱣᱟ ᱵᱷᱟᱨᱚᱛ ᱫᱤᱥᱚᱢ ᱫᱚ ᱱᱚᱝᱠᱟ ᱵᱷᱟᱵᱽ ᱛᱮ ᱥᱟᱡᱟᱣ ᱠᱟᱱᱟ ᱟᱭᱢᱟ ᱦᱚᱲ ᱱᱚᱰᱮ ᱟᱭᱢᱟ ᱡᱟᱹᱛᱤ ᱵᱚᱱ ᱵᱟᱥ ᱮᱫᱟ ᱚᱱᱟ ᱠᱚ ᱛᱟᱞᱟ ᱨᱮᱜᱮ ᱟᱵᱚ ᱢᱤᱫ ᱡᱟᱹᱛᱤ ᱠᱟᱱᱟᱵᱚᱱ ᱡᱟᱦᱟᱸ ᱫᱚ ᱥᱟᱱᱛᱟᱲ ᱡᱟᱹᱛᱤ ᱟᱨ ᱱᱚᱣᱟ ᱵᱷᱟᱨᱚᱛ ᱫᱤᱥᱚᱢ ᱫᱚ ᱪᱟᱥ ᱪᱮᱛᱟᱱ ᱨᱮ ᱜᱮ ᱱᱚᱣᱟ ᱫᱚ ᱵᱷᱟᱨᱚᱛ ᱫᱤᱥᱚᱢ ᱛᱤᱸᱜᱩ ᱠᱟᱱᱟ ᱥᱮ ᱱᱚᱣᱟ ᱨᱮᱱᱟᱜ ᱢᱩᱞ ᱨᱮᱦᱮᱫ ᱡᱟᱦᱟᱸ ᱪᱟᱥ ᱪᱮᱛᱟᱱ ᱨᱮᱜᱮ ᱱᱚᱣᱟ ᱵᱷᱟᱨᱚᱛ ᱫᱤᱥᱚᱢ ᱜᱚᱲᱟᱣ ᱠᱟᱱᱟ ᱢᱮᱱᱠᱷᱟᱱ ᱟᱵᱚ ᱡᱟᱦᱟᱸ ᱛᱮᱦᱮᱧ ᱥᱟᱱᱛᱟᱲ ᱦᱚᱲ ᱢᱮᱱᱟᱜ ᱵᱚᱱᱟ ᱩᱱᱠᱩ ᱫᱚ ᱛᱮᱦᱮᱧ ᱵᱟᱲᱟᱭ ᱜᱮᱭᱟᱵᱚᱱ ᱦᱤᱦᱤᱲᱤ ᱯᱤᱯᱤᱲᱤ ᱡᱟᱦᱟᱸ ᱪᱟᱹᱭ ᱪᱟᱢᱯᱟ ᱵᱟᱫᱳᱞᱤ ᱠᱚᱸᱭᱰᱟ ᱜᱟᱲ ᱠᱷᱚᱱ ᱵᱟᱹᱭ ᱵᱟᱹᱭᱛᱮ ᱱᱚᱰᱮ ᱵᱷᱟᱨᱚᱛ ᱫᱤᱥᱚᱢ ᱨᱮ ᱯᱟᱹᱭᱞᱟᱹ ᱜᱤᱨᱟᱹᱵᱟᱹᱥᱤ ᱠᱟᱛᱮ ᱵᱚᱱ ᱛᱟᱦᱮᱸ ᱞᱮᱱᱟ ᱢᱮᱱᱠᱷᱟᱱ ᱚᱱᱟ ᱛᱟᱭᱱᱚᱢ ᱫᱟᱨᱟᱢ ᱵᱨᱤᱴᱤᱥ ᱥᱚᱨᱠᱟᱨ ᱱᱚᱰᱮ ᱦᱮᱡ ᱠᱟᱛᱮ ᱱᱩᱠᱩ ᱥᱟᱱᱛᱟᱲ ᱪᱮᱛᱟᱱᱨᱮ ᱡᱩᱞᱩᱢ ᱥᱮ ᱡᱳᱨ ᱡᱩᱞᱩᱢ ᱠᱚ ᱪᱟᱞᱟᱣᱮᱫ ᱛᱟᱦᱮᱱᱟ ᱩᱱ ᱚᱠᱛᱚ ᱨᱮ ᱟᱭᱢᱟ ᱦᱚᱲᱜᱮ ᱱᱚᱰᱮ ᱵᱨᱤᱴᱤᱥ ᱵᱤᱨᱩᱫᱽ ᱨᱮ ᱞᱟᱹᱲᱦᱟᱹᱭ ᱥᱮ ᱩᱱᱠᱩᱣᱟᱜ ᱦᱩᱠᱩᱢ ᱵᱟᱝᱠᱚ ᱟᱸᱡᱚᱢ ᱞᱮᱫ ᱛᱮ ᱞᱟᱹᱲᱦᱟᱹᱭ ᱠᱚ ᱡᱟᱹᱨᱤ ᱠᱮᱫᱟ ᱚᱱᱟ ᱵᱚᱱ ᱵᱟᱲᱟᱭ ᱜᱮᱭᱟ ᱵᱟᱵᱟ ᱛᱤᱞᱠᱟᱹ ᱢᱩᱨᱢᱩ ᱚᱱᱟ ᱥᱟᱶ ᱥᱟᱶᱛᱮ ᱥᱤᱫᱩ ᱠᱟᱹᱱᱦᱩ ᱪᱟᱸᱫᱽ ᱵᱷᱟᱭᱨᱳ ᱯᱷᱩᱞᱳ ᱡᱷᱟᱱᱳ ᱵᱤᱨᱥᱟ ᱢᱩᱱᱰᱟ ᱱᱚᱝᱠᱟᱱ ᱟᱭᱢᱟ ᱦᱚᱲᱜᱮ ᱱᱚᱣᱟ ᱞᱟᱹᱲᱦᱟᱹᱭ ᱨᱮ ᱥᱟᱹᱢᱤᱞ ᱞᱮᱱᱟ ᱠᱚ ᱥᱮ ᱞᱟᱹᱲᱦᱟᱹᱭ ᱞᱮᱫᱟ ᱠᱚ ᱢᱮᱱᱠᱷᱟᱱ ᱩᱱᱠᱩ ᱢᱩᱫᱽ ᱨᱮᱜᱮ ᱤᱧ ᱡᱟᱦᱟᱸ ᱤᱧᱟᱹᱜ ᱟᱫᱚᱨᱥᱚᱧ ᱢᱟᱱᱟᱣ ᱮᱭᱟ ᱡᱟᱦᱟᱸᱭ ᱯᱷᱩᱨᱜᱟᱹᱞᱤᱭᱟᱹᱣᱟᱜ ᱧᱩᱛᱩᱢ ᱤᱧ ᱦᱟᱛᱟᱣᱟ ᱩᱱᱤ ᱫᱚ ᱦᱩᱭᱩᱜ ᱠᱟᱱᱟ ᱵᱟᱵᱟ ᱛᱤᱞᱠᱟᱹ ᱢᱩᱨᱢᱩ ᱪᱮᱫᱟᱜ ᱛᱤᱞᱠᱟᱹ ᱢᱩᱨᱢᱩ ᱠᱟᱨᱚᱱ ᱛᱤᱞᱠᱟᱹ ᱢᱩᱨᱢᱩ ᱫᱚ ᱯᱟᱹᱭᱞᱟᱹ ᱱᱩᱠᱩ ᱤᱝᱨᱮᱡᱽ ᱵᱤᱨᱩᱫᱽ ᱨᱮ ᱛᱤᱸᱜᱩ ᱠᱮᱴᱮᱡ ᱠᱟᱛᱮ ᱞᱟᱹᱲᱦᱟᱹᱭ ᱨᱮᱱᱟᱜ ᱦᱩᱸᱥᱤᱭᱟᱨᱤ ᱮᱢ ᱞᱮᱫᱟᱭ ᱥᱮ ᱞᱟᱹᱲᱦᱟᱹᱭ ᱨᱮᱱᱟᱜ ᱠᱟᱛᱷᱟᱭ ᱞᱟᱹᱭ ᱞᱮᱫᱟ ᱚᱱᱟ ᱠᱷᱟᱹᱛᱤᱨ ᱜᱮ ᱤᱧᱤᱡᱽ ᱟᱫᱚᱨᱥᱚ ᱥᱮ ᱤᱧᱫᱚᱹᱧ ᱠᱩᱥᱤᱭᱟᱭᱟ ᱱᱩᱠᱩ ᱯᱷᱩᱨᱜᱟᱹᱞᱤᱭᱟᱹ ᱢᱩᱫᱽᱨᱮ ᱯᱳᱭᱞᱚ ᱡᱟᱦᱟᱸᱭ ᱯᱷᱩᱨᱜᱟᱹᱞᱤᱭᱟᱹ ᱵᱟᱵᱟ ᱛᱤᱞᱠᱟᱹ ᱢᱩᱨᱢᱩ